ᱱᱚᱣᱟ ᱟᱵᱚ ᱥᱟᱱᱛᱟᱲ ᱥᱚᱢᱟᱡᱽ ᱨᱮ ᱟᱹᱰᱤ ᱢᱚᱡᱽ ᱢᱚᱡᱽ ᱥᱮᱨᱮᱧ ᱢᱮᱱᱟᱜᱼᱟ ᱟᱨ ᱟᱭᱢᱟ ᱞᱮᱠᱟᱱ ᱥᱮᱨᱮᱧ ᱦᱮᱱᱟᱜᱼᱟ ᱥᱚᱦᱨᱟᱭ ᱥᱮᱨᱮᱧ ᱫᱚᱝ ᱥᱮᱨᱮᱧ ᱡᱮᱭᱥᱮ ᱥᱚᱦᱨᱟᱭ ᱥᱮᱨᱮᱧ ᱫᱚ ᱱᱩᱢᱤᱱ ᱫᱤᱱ ᱫᱚ ᱥᱚᱦᱨᱟᱭ ᱚᱠᱟᱨᱮᱢ ᱛᱟᱦᱮᱸ ᱠᱟᱱᱟ ᱵᱟᱹᱫᱽ ᱵᱟᱹᱭᱦᱟᱹᱲ ᱞᱩᱠᱠᱷᱤ ᱛᱟᱞᱟᱨᱮ ᱯᱩᱥ ᱪᱟᱸᱫᱚ ᱯᱟᱲᱟᱣᱮᱱᱟ ᱢᱚᱬᱮ ᱦᱚᱲ ᱠᱚ ᱦᱚᱦᱚ ᱠᱮᱫᱟ ᱵᱟᱹᱭ ᱵᱟᱹᱭ ᱛᱮ ᱟᱛᱳ ᱥᱮᱫ ᱜᱤᱧ ᱥᱚᱦᱚᱨ ᱥᱮᱴᱮᱨᱮᱱ ᱟᱨᱦᱚᱸ ᱩᱢ ᱫᱤᱱ ᱨᱮ ᱥᱚᱦᱨᱟᱭ ᱱᱮᱰᱟ ᱠᱟᱛᱮ ᱩᱢ ᱫᱤᱱ ᱨᱮᱱᱟᱜ ᱥᱮᱨᱮᱧ ᱦᱚᱸ ᱢᱮᱱᱟᱜᱼᱟ ᱛᱮᱦᱮᱧ ᱢᱟᱞᱮ ᱩᱢ ᱮᱱᱟ ᱜᱟᱯᱟ ᱢᱟᱞᱮ ᱵᱚᱸᱜᱟᱱ ᱫᱟᱨᱟ ᱦᱟᱨᱟ ᱪᱟᱛᱚᱢ ᱚᱲᱟᱜ ᱨᱮ ᱡᱮᱭᱥᱮ ᱩᱢ ᱫᱤᱱ ᱫᱚ ᱩᱢ ᱱᱟᱲᱠᱟ ᱠᱟᱛᱮ ᱩᱢ ᱥᱟᱯᱷᱟ ᱠᱟᱛᱮ ᱜᱮᱡ ᱜᱩᱨᱤᱡ ᱠᱤᱪᱨᱤᱡ ᱠᱚ ᱥᱟᱯᱷᱟ ᱥᱟᱹᱯᱷᱤ ᱠᱟᱛᱮ ᱚᱲᱟᱜ ᱠᱚ ᱜᱮᱡ ᱜᱩᱨᱤᱡ ᱚᱱᱟᱫᱚ ᱩᱢ ᱫᱤᱱ ᱠᱟᱱᱟ ᱟᱨ ᱵᱚᱸᱜᱟ ᱫᱤᱱ ᱫᱚ ᱠᱷᱟᱹᱡᱟᱹᱲᱤ ᱠᱚ ᱰᱩᱢᱵᱩᱜ ᱯᱤᱴᱷᱟᱹ ᱠᱚ ᱞᱮ ᱵᱚᱸᱜᱟᱱᱟ ᱚᱱᱟ ᱠᱚᱛᱮ ᱦᱚᱸ ᱟᱨ ᱟᱭᱢᱟ ᱨᱚᱠᱚᱢ ᱚᱱᱟ ᱨᱮᱱᱟᱜ ᱥᱮᱨᱮᱧ ᱢᱮᱱᱟᱜᱼᱟ